ᱦᱳᱭ ᱵᱟᱲᱟᱭ ᱜᱤᱭᱟᱹᱧ ᱯᱟᱸᱪ ᱜᱚᱴᱟᱝ ᱮᱞᱮᱞ ᱫᱚ ᱡᱮᱢᱚᱱ ᱵᱟᱨᱜᱮᱞ ᱢᱚᱬᱮ ᱟᱨ ᱯᱮ ᱜᱮᱞ ᱤᱨᱟᱹᱞ ᱯᱩᱱ ᱜᱮᱞ ᱟᱨᱮ ᱢᱚᱬᱮ ᱜᱮᱞ ᱢᱚᱬᱮ ᱜᱮᱞ ᱯᱩᱱ